ᱥᱤᱢ ᱟᱹᱥᱩᱞ ᱫᱚ ᱟᱹᱰᱤ ᱫᱤᱱ ᱠᱷᱚᱱᱜᱮ ᱡᱚᱯᱲᱟᱣ ᱢᱤᱱᱟᱹᱧᱟ ᱟᱭᱳ ᱵᱟᱵᱟ ᱴᱷᱮᱱ ᱠᱷᱚᱱᱜᱮ ᱧᱮᱞ ᱪᱮᱫ ᱟᱠᱟᱱᱟ ᱱᱚᱣᱟ ᱫᱚ ᱡᱟᱦᱟᱸ ᱯᱮᱲᱟ ᱠᱚᱠᱚ ᱦᱤᱡᱩᱜᱼᱟ ᱡᱤᱞ ᱠᱚᱦᱚᱸ ᱵᱟᱭ ᱠᱤᱨᱤᱧ ᱦᱩᱭᱩᱜᱼᱟ ᱱᱩᱠᱩᱜᱮᱢ ᱜᱚᱡ ᱜᱚᱫ ᱠᱚᱣᱟ ᱮᱱᱠᱷᱟᱱ ᱫᱚᱢ ᱯᱮᱲᱟ ᱠᱚᱣᱟ ᱟᱨ ᱯᱩᱭᱥᱟᱹ ᱴᱟᱠᱟ ᱦᱚᱸ ᱟᱨᱡᱟᱣ ᱦᱩᱭᱩᱜᱼᱟ ᱱᱩᱠᱩ ᱴᱷᱮᱱ ᱠᱷᱚᱱᱟᱜ ᱟᱹᱠᱷᱨᱤᱧ ᱠᱚᱣᱟᱢ ᱥᱚᱢᱚᱭ ᱨᱮ ᱯᱩᱭᱥᱟᱹ ᱴᱟᱠᱟ ᱵᱟᱭ ᱛᱟᱦᱮᱱᱟ ᱮᱱᱠᱷᱟᱱᱮᱢ ᱟᱹᱠᱷᱨᱤᱧ ᱠᱚᱣᱟ ᱛᱟᱭᱚᱢ ᱯᱩᱭᱥᱟᱹ ᱦᱩᱭᱩᱜᱼᱟ ᱟᱨ ᱚᱸᱰᱮ ᱠᱷᱚᱱᱟᱜ ᱜᱮ ᱟᱢ ᱡᱟᱦᱟᱱᱟᱜ ᱠᱚᱢ ᱠᱤᱨᱤᱧ ᱫᱟᱲᱮᱭᱟᱜᱼᱟ